ᱠᱷᱮᱞᱟᱼᱫᱷᱩᱞᱟ ᱥᱮ ᱜᱮᱢᱠᱚ ᱠᱷᱟᱹᱛᱤᱨᱛᱮ ᱱᱚᱰᱮ ᱥᱟᱱᱛᱟᱲ ᱦᱚᱲᱠᱚᱫᱚ ᱟᱹᱰᱤ ᱛᱟᱭᱚᱢᱨᱮᱜᱮ ᱛᱚᱵᱮ ᱠᱤᱪᱷᱩᱜᱟᱱ ᱱᱤᱛᱚᱜᱫᱚᱠᱚ ᱞᱟᱦᱟ ᱪᱟᱞᱟᱣᱟᱠᱟᱱ ᱜᱮᱭᱟ ᱯᱷᱩᱴᱵᱚᱞ ᱥᱮᱫ ᱞᱮᱠᱟᱛᱮ ᱥᱮ ᱟᱨᱦᱚᱸ ᱮᱴᱟᱜᱼᱮᱴᱟᱜ ᱜᱮᱢ ᱥᱮᱫ ᱞᱮᱠᱟᱛᱮ ᱥᱴᱮᱴ ᱞᱮᱵᱮᱞ ᱥᱮ ᱡᱟᱛᱤᱭᱚ ᱠᱷᱮᱞᱟᱼᱫᱷᱩᱞᱟ ᱠᱷᱮᱛᱨᱮ ᱨᱮᱠᱚ ᱪᱟᱞᱟᱣᱟᱠᱟᱱ ᱜᱮᱭᱟ ᱛᱚᱵᱮ ᱟᱨᱦᱚᱸ ᱵᱟᱹᱲᱛᱤᱧᱚᱜ ᱡᱟᱛᱮᱠᱚ ᱞᱟᱦᱟ ᱦᱤᱡᱩᱜᱚᱜ ᱠᱷᱮᱞᱚᱰᱤᱭᱟᱹ ᱥᱮᱠᱥᱚᱱᱨᱮ ᱥᱯᱳᱨᱴᱥ ᱜᱮᱢᱨᱮ ᱛᱟᱦᱚᱞᱮ ᱯᱚᱨᱮᱫᱚ ᱦᱚᱲ ᱦᱚᱯᱚᱱ ᱠᱚᱫᱚ ᱵᱤᱥᱮᱥᱠᱟᱭ ᱛᱮᱫᱚᱠᱚ ᱛᱟᱭᱱᱚᱢᱧᱚᱜᱚᱜᱚᱜ ᱠᱟᱱᱟ ᱚᱲᱟᱜᱥᱮᱱ ᱠᱷᱚᱱ ᱨᱮᱭᱟᱝ ᱜᱟᱭᱤᱰ ᱱᱚᱣᱟ ᱜᱟᱭᱤᱰᱠᱚ ᱡᱩᱫᱤ ᱴᱷᱤᱠᱴᱷᱟᱠ ᱡᱩᱫᱤ ᱟᱯᱱᱟᱨ ᱜᱤᱫᱽᱨᱟᱹ ᱚᱱᱠᱟ ᱤᱱᱴᱟᱨᱮᱥᱴᱤᱝ ᱜᱤᱫᱽᱨᱟᱹ ᱠᱟᱱᱟᱭᱮ ᱛᱟᱦᱚᱞᱮ ᱩᱱᱤᱫᱚ ᱡᱩᱫᱤ ᱠᱷᱮᱞᱟᱼᱫᱷᱩᱞᱟ ᱥᱮᱫ ᱥᱯᱳᱨᱴᱥ ᱜᱮᱢᱥᱮᱫ ᱡᱩᱫᱤ ᱮᱸᱜᱟᱼᱟᱯᱟ ᱜᱟᱲᱡᱮᱱᱥᱤᱯᱴ ᱦᱚᱲᱠᱚ ᱞᱟᱦᱟᱠᱚᱜ ᱟᱠᱚ ᱛᱟᱦᱚᱞᱮᱯᱚᱨᱮ ᱯᱟᱥᱮᱪ ᱦᱚᱲ ᱦᱚᱯᱚᱱ ᱥᱮ ᱥᱟᱱᱛᱟᱲ ᱦᱚᱯᱚᱱ ᱠᱚ ᱜᱤᱫᱽᱨᱟᱹ ᱠᱚᱫᱚ ᱮᱴᱟᱜᱼᱮᱴᱟᱜ ᱡᱟᱹᱛᱤ ᱜᱟᱛᱟᱠ ᱠᱷᱚᱱᱫᱚ ᱱᱩᱠᱩ ᱚᱱᱟᱠᱚ ᱡᱟᱭᱜᱟᱨᱮᱫᱚ ᱠᱷᱮᱞᱚᱰ ᱫᱚᱱᱼᱫᱟᱹᱲ ᱨᱮᱫᱚ ᱟᱹᱰᱤᱛᱮᱫ ᱜᱮᱠᱚ ᱛᱤᱠᱷᱚᱲᱟ ᱟᱨ ᱯᱷᱩᱴᱵᱚᱞᱠᱚ ᱥᱮ ᱡᱮᱠᱳᱱᱳ ᱡᱟᱦᱟᱱᱟᱜ ᱠᱷᱮᱞᱨᱮᱜᱮ ᱛᱟᱦᱚᱞᱮᱫᱚ ᱜᱟᱲᱡᱮᱱᱠᱚ ᱥᱚᱪᱮᱛᱚᱱᱠᱚ ᱛᱟᱦᱮᱸᱞᱮᱱ ᱠᱷᱟᱱᱫᱚ ᱵᱷᱟᱜᱮ ᱡᱟᱭᱜᱟᱥᱮᱫᱠᱚ ᱪᱟᱞᱟᱣ ᱫᱟᱲᱮᱠᱚᱜᱼᱟ ᱤᱱᱴᱟᱨᱱᱮᱥᱚᱱᱟᱞ ᱡᱟᱭᱜᱟᱥᱮᱱᱠᱚ ᱪᱟᱞᱟᱣ ᱫᱟᱲᱮᱠᱚᱜᱼᱟ ᱮᱵᱚᱝ ᱵᱷᱟᱹᱜᱤ ᱯᱚᱡᱤᱥᱚᱱᱠᱚ ᱦᱟᱛᱟᱣ ᱫᱟᱲᱮ ᱠᱮᱭᱟ ᱛᱚᱵᱮ ᱫᱟᱨᱟᱭᱠᱟᱱ ᱫᱤᱱᱨᱮ ᱠᱩᱨᱩᱢᱩᱴᱩᱫᱚ ᱡᱟᱛᱮ ᱛᱟᱦᱮᱱ ᱟᱨ ᱪᱟᱞᱟᱜ ᱟᱨ ᱱᱚᱣᱟᱠᱚᱫᱚ ᱮᱠᱟᱱᱛᱚ ᱫᱚᱨᱠᱟᱨᱟ ᱥᱟᱨᱤᱨᱤᱠ ᱪᱚᱨᱪᱟ ᱠᱷᱮᱛᱨᱮᱨᱮ ᱦᱚᱲᱢᱚ ᱥᱟᱶᱟᱨ ᱠᱷᱮᱛᱨᱮᱨᱮ ᱱᱚᱣᱟ ᱜᱮᱢᱫᱚ ᱟᱹᱰᱤ ᱵᱤᱥᱮᱥ ᱫᱚᱨᱠᱟᱨᱟ ᱟᱫᱚ ᱱᱚᱣᱟ ᱜᱮᱢᱫᱚ ᱟᱨᱦᱚᱸ ᱡᱟᱛᱮ ᱩᱱᱱᱚᱛᱚᱜ ᱵᱷᱟᱹᱜᱤᱥᱮᱫ ᱪᱟᱞᱟᱜ ᱱᱤᱭᱟᱹᱠᱟᱱᱟ